ᱦᱮᱞᱳᱼᱳ ᱦᱮᱸ ᱟᱢ ᱫᱚ ᱚᱱᱟ ᱟᱹᱛᱩ ᱨᱮᱱ ᱪᱟᱹᱥᱤ ᱥᱮ ᱪᱮᱫ

ᱟᱫᱚ ᱪᱮᱫ ᱞᱮᱠᱟ ᱟᱨᱠᱤ ᱯᱷᱚᱥᱚᱞ ᱪᱮᱫ ᱞᱮᱠᱟ ᱯᱨᱚᱯᱷᱤᱴᱮᱢ ᱧᱟᱢ ᱮᱫᱟ

ᱟᱨ ᱚᱱᱟ ᱡᱚᱨᱟ ᱠᱚᱫᱚ ᱪᱮᱫ ᱠᱚᱯᱮ ᱞᱟᱜᱟᱣᱟ ᱛᱷᱚᱲᱟ ᱞᱟᱹᱭ ᱢᱮᱥᱮ ᱚᱱᱟ ᱛᱟᱦᱞᱮ

ᱚ ᱚᱱᱟᱜᱮ ᱟᱱᱟ ᱵᱟᱨᱭᱟᱜᱤ ᱛᱟᱦᱞᱮ ᱵᱮᱥ ᱤᱧ ᱴᱷᱮᱡ ᱡᱳᱜᱟᱡᱳᱜ ᱢᱮ ᱦᱮᱸ ᱛᱷᱚᱲᱟ ᱟᱨᱠᱤ ᱤᱭᱟᱹ ᱠᱚᱢ ᱨᱮᱴ ᱛᱤᱧ ᱮᱢᱟᱢᱟ ᱚᱱᱟ ᱦᱮᱸ ᱦᱮᱸ ᱚᱱᱟ ᱠᱷᱚᱡ ᱜᱤᱧ ᱯᱷᱳᱱᱫᱟ ᱚᱱᱟ ᱠᱷᱚᱡ ᱫᱚ ᱛᱷᱚᱲᱟ ᱤᱧ ᱴᱷᱮᱡ ᱫᱚ ᱟᱨᱠᱤ ᱦᱮᱸ ᱛᱷᱚᱲᱟ ᱠᱚᱢ ᱨᱮᱴ ᱛᱮ ᱟᱫᱚᱢ ᱧᱟᱢᱟ ᱡᱟᱛᱮ ᱯᱷᱚᱞ ᱵᱷᱟᱜᱮ ᱦᱩᱭᱩᱜ ᱦᱮᱸ ᱦᱮᱸ ᱚᱱᱟ ᱱᱟᱢᱵᱟᱨ ᱱᱚᱣᱟ ᱱᱟᱢᱵᱟᱨ ᱨᱮᱜᱮᱢ ᱯᱷᱳᱱᱟ ᱱᱚᱜᱼᱚᱭ ᱤᱧ ᱯᱷᱳᱱ ᱮᱫ ᱦᱮᱸ ᱢᱟ ᱛᱟᱦᱞᱮ ᱦᱮᱸ ᱵᱮᱥ ᱛᱟᱦᱞᱮᱧ ᱫᱚᱦᱚᱭᱮᱫᱟ